ᱛᱮᱦᱮᱧ ᱡᱟᱦᱟᱸ ᱪᱟᱥ ᱟᱵᱟᱫᱚᱜ ᱠᱟᱱᱟ ᱡᱩᱢᱤᱨᱮ ᱚᱸᱰᱮ ᱨᱟᱥᱟᱭᱱᱤᱠ ᱥᱟᱨ ᱵᱮᱵᱚᱦᱟᱨᱚᱜ ᱠᱟᱱᱟ ᱟᱨ ᱱᱚᱣᱟ ᱨᱟᱥᱟᱭᱱᱤᱠ ᱥᱟᱨ ᱵᱮᱵᱚᱦᱟᱨ ᱠᱷᱟᱹᱛᱤᱨᱛᱮ ᱡᱩᱢᱤ ᱨᱮᱱᱟᱜ ᱡᱟᱦᱟᱸ ᱩᱨᱵᱚᱨᱚᱛᱟ ᱚᱱᱟ ᱠᱚᱢᱚᱜ ᱠᱟᱱᱟ ᱟᱜᱟᱢᱤ ᱫᱤᱱᱮ ᱱᱚᱣᱟ ᱯᱷᱚᱥᱚᱞ ᱪᱤᱠᱟᱹᱛᱮ ᱱᱚᱣᱟ ᱠᱷᱮᱛᱨᱮ ᱦᱩᱭᱩᱜᱼᱟ ᱵᱟᱹᱲᱛᱤ ᱚᱱᱟ ᱞᱟᱹᱜᱤᱫᱛᱮ ᱮ ᱰᱤ ᱳ ᱚᱯᱷᱤᱥ ᱥᱮ ᱵᱟᱝ ᱵᱤᱵᱷᱤᱱᱱᱚ ᱜᱚᱵᱚᱨ ᱥᱟᱨ ᱱᱚᱣᱟᱠᱚ ᱡᱩᱫᱤ ᱵᱮᱵᱚᱦᱟᱨ ᱞᱟᱹᱠᱛᱤᱼᱟ ᱛᱟᱦᱚᱞᱮ ᱦᱚᱭᱛᱚ ᱵᱚᱝᱥᱚ ᱯᱚᱨᱚᱢᱯᱚᱨᱟ ᱪᱟᱥ ᱟᱵᱟᱫᱽ ᱟᱹᱰᱤ ᱱᱟᱯᱟᱭ ᱦᱩᱭᱩᱜᱼᱟ